ᱪᱟᱥ ᱠᱟᱹᱢᱤᱨᱮ ᱞᱟᱹᱜᱤᱫ ᱫᱟᱜ ᱫᱚ ᱡᱟᱹᱨᱩᱲᱚᱜ ᱜᱮᱭᱟ ᱛᱚᱵᱮ ᱱᱤᱛ ᱫᱷᱟᱹᱵᱤᱡ ᱚᱠᱟ ᱠᱚ ᱯᱟᱱᱛᱷᱟ ᱪᱟᱞᱟᱜ ᱠᱟᱱ ᱟᱨ ᱨᱤᱵᱷᱟᱨ ᱯᱟᱢᱯ ᱥᱮ ᱥᱟᱵᱽᱢᱟᱨᱥᱤᱵᱮᱞ ᱨᱮᱱᱟᱜ ᱫᱟᱜ ᱟᱨ ᱯᱩᱠᱷᱨᱤ ᱠᱚ ᱰᱚᱰᱷᱟ ᱠᱚ ᱠᱷᱚᱱ ᱫᱟᱜ ᱦᱚᱸ ᱪᱟᱞᱟᱜ ᱠᱟᱱᱟ ᱛᱚᱵᱮ ᱱᱚᱣᱟ ᱥᱟᱵᱽᱢᱟᱨᱥᱤᱵᱮᱞ ᱨᱮᱱᱟᱜ ᱡᱮ ᱥᱚᱢᱚᱥᱥᱟ ᱢᱤᱫᱴᱮᱱ ᱱᱤᱛᱚᱜ ᱟᱸᱡᱚᱢᱚᱜ ᱠᱟᱱᱟ ᱡᱮ ᱚᱛ ᱞᱟᱛᱟᱨ ᱨᱮᱱᱟᱜ ᱞᱮᱭᱟᱨ ᱵᱟᱝ ᱢᱟ ᱞᱟᱛᱟᱨ ᱛᱮ ᱟᱨᱦᱚᱸ ᱧᱩᱨᱦᱟᱹᱜ ᱠᱟᱱᱟ ᱚᱱᱟᱛᱮ ᱥᱟᱵᱽᱢᱟᱨᱥᱟᱞ ᱠᱷᱚᱱ ᱪᱟᱥ ᱚᱠᱟ ᱠᱚ ᱦᱟᱞᱠᱟ ᱫᱟᱜ ᱡᱟᱹᱨᱩᱲᱚᱜᱼᱟ ᱚᱱᱟ ᱯᱷᱚᱥᱚᱞ ᱫᱚ ᱴᱷᱤᱠ ᱜᱮᱭᱟ ᱢᱮᱱᱠᱷᱟᱱ ᱵᱷᱟᱹᱨᱤ ᱫᱟᱜ ᱚᱠᱟ ᱠᱚ ᱡᱮᱢᱚᱱ ᱦᱩᱲᱩ ᱠᱚ ᱱᱚᱣᱟ ᱫᱚ ᱥᱚᱵᱽ ᱥᱚᱢᱚᱭ ᱫᱟᱜ ᱡᱚᱜᱟᱣ ᱫᱚᱦᱚᱭ ᱡᱟᱹᱨᱩᱲ ᱢᱮᱱᱟᱜᱼᱟ ᱚᱱᱠᱟᱱᱟᱜ ᱪᱟᱥ ᱫᱚ ᱱᱤᱛᱚᱜ ᱫᱚᱠᱚ ᱥᱚᱨᱠᱟᱨᱤ ᱵᱷᱟᱵᱮ ᱵᱟᱨᱚᱱ ᱨᱮᱱᱟᱜ ᱠᱚ ᱪᱮᱥᱴᱟᱭᱟᱥᱮ ᱟᱸᱡᱚᱢᱚᱜ ᱠᱟᱱᱟ ᱵᱟᱨᱚᱱ ᱨᱮᱱᱟᱜ ᱠᱚ ᱠᱩᱨᱩᱢᱩᱴᱩᱭᱫᱟ ᱛᱚᱵᱮ ᱟᱨ ᱯᱩᱠᱷᱨᱤ ᱠᱚ ᱚᱠᱟ ᱠᱚ ᱢᱮᱱᱟᱜ ᱚᱱᱟᱫᱚ ᱞᱟ ᱟᱹᱪᱩᱨ ᱥᱮ ᱠᱷᱟᱸᱫᱽᱨᱤᱝ ᱢᱟᱪᱷᱟ ᱠᱟᱛᱮᱫ ᱫᱟᱜ ᱡᱚᱜᱟᱣ ᱠᱟᱛᱮᱫ ᱚᱱᱟ ᱠᱷᱚᱱ ᱪᱟᱥ ᱨᱮᱱᱟᱜ ᱫᱟᱜ ᱡᱟᱹᱨᱩᱲᱚᱜᱼᱟ ᱟᱫᱚ ᱚᱱᱟ ᱪᱷᱟᱲᱟ ᱟᱨᱦᱚᱸ ᱨᱤᱵᱷᱟᱨ ᱯᱟᱢᱯ ᱢᱮᱱᱟᱜ ᱜᱮᱭᱟ ᱢᱮᱱᱠᱷᱟᱱ ᱨᱤᱵᱷᱟᱨ ᱯᱟᱢᱯ ᱡᱚᱛᱚ ᱡᱟᱭᱜᱟ ᱨᱮ ᱵᱟᱝ ᱥᱮᱴᱮᱨᱚᱜ ᱠᱟᱱᱟ ᱚᱠᱟ ᱠᱚ ᱠᱚᱨᱮᱫ ᱪᱟᱞᱟᱜ ᱠᱟᱱᱟ ᱚᱱᱟ ᱠᱚᱫᱚ ᱪᱟᱞᱟᱜ ᱠᱟᱱ ᱜᱮᱭᱟ ᱴᱷᱤᱠ ᱜᱮᱭᱟ ᱢᱮᱱᱠᱷᱟᱱ ᱚᱠᱟ ᱠᱚᱨᱮ ᱵᱟᱝ ᱥᱮᱴᱮᱨ ᱟᱠᱟᱱ ᱚᱱᱟ ᱠᱚ ᱡᱟᱭᱜᱟ ᱨᱮ ᱨᱤᱵᱷᱟᱨ ᱯᱟᱢᱯ ᱠᱷᱚᱱ ᱡᱩᱫᱤ ᱫᱟᱜ ᱠᱚ ᱟᱹᱜᱩ ᱫᱟᱲᱮᱭᱟᱜ ᱠᱷᱟᱱ ᱫᱚ ᱵᱷᱟᱜᱮ ᱦᱩᱭ ᱠᱚᱜᱼᱟ ᱤᱧᱟᱹᱜ ᱦᱩᱫᱤᱥ ᱨᱮ ᱟᱨ ᱚᱱᱟ ᱥᱚᱸᱜᱮ ᱛᱮ ᱚᱱᱟ ᱮᱞᱟᱠᱟ ᱚᱠᱟ ᱮᱞᱟᱠᱟ ᱨᱮ ᱪᱟᱹᱥᱤ ᱢᱮᱱᱟᱭᱟ ᱚᱱᱟ ᱮᱞᱟᱠᱟ ᱨᱮᱱ ᱯᱩᱠᱷᱨᱤ ᱠᱚ ᱥᱮ ᱰᱚᱰᱷᱟ ᱠᱚ ᱢᱮᱱᱟᱜ ᱚᱱᱟ ᱠᱷᱚᱱ ᱦᱚᱸ ᱦᱩᱭ ᱫᱟᱲᱮᱭᱟᱜ ᱜᱮᱭᱟ ᱟᱫᱚ ᱥᱮᱭᱨᱚᱠᱚᱢ ᱯᱷᱚᱥᱚᱞ ᱫᱚ ᱦᱩᱲᱩ ᱠᱚᱫᱚ ᱦᱳᱭᱛᱳ ᱵᱟᱝ ᱦᱩᱭᱩᱜᱼᱟ ᱢᱮᱱᱠᱷᱟᱱ ᱜᱩᱦᱩᱢ ᱛᱩᱲᱤ ᱟᱹᱞᱩ ᱱᱚᱣᱟ ᱠᱚᱫᱚ ᱦᱩᱭᱩᱜᱚᱜ ᱜᱮᱭᱟ ᱴᱷᱤᱠ ᱜᱮᱭᱟ ᱛᱚᱵᱮ ᱡᱟᱹᱥᱛᱤ ᱤᱭᱟᱹ ᱪᱟᱥ ᱞᱟᱹᱜᱤᱫ ᱫᱚ ᱡᱟᱹᱥᱛᱤ ᱫᱟᱜ ᱨᱮᱭᱟᱜ ᱫᱚᱨᱠᱟᱨ ᱡᱩᱫᱤ ᱦᱩᱭᱩᱜᱚᱜ ᱠᱷᱟᱱ ᱪᱟᱹᱥᱤ ᱚᱠᱟ ᱮᱞᱟᱠᱟ ᱨᱮ ᱱᱚᱣᱟ ᱠᱚ ᱪᱟᱥᱟ ᱚᱱᱟ ᱠᱚᱫᱚ ᱨᱤᱵᱷᱟᱨ ᱯᱟᱢᱯ ᱨᱮᱱᱟᱜ ᱫᱟᱜ ᱜᱮ ᱡᱚᱜᱟᱣ ᱫᱚᱦᱚ ᱞᱮᱠᱷᱟᱱ ᱫᱚ ᱵᱷᱟᱜᱮ ᱦᱩᱭ ᱠᱚᱜᱼᱟ ᱢᱟᱨᱥᱟᱞ ᱫᱟᱜ ᱦᱚᱸ ᱦᱩᱭᱩᱜᱚᱜ ᱥᱟᱵᱽᱢᱟᱨᱥᱤᱵᱮᱞ ᱫᱟᱜ ᱦᱚᱸ ᱦᱩᱭᱩᱜᱚᱜ ᱜᱮᱭᱟ ᱛᱚᱵᱮ ᱚᱱᱮ ᱥᱚᱢᱚᱥᱥᱟ ᱫᱚ ᱚᱱᱮ ᱚᱱᱠᱟ ᱡᱟᱭᱜᱟ ᱟᱸᱡᱚᱢᱚᱜ ᱠᱟᱱᱟ